ᱞᱟᱜᱟᱱ ᱠᱟᱹᱨᱤ ᱴᱤᱵᱷᱤ ᱟᱨ ᱤᱱᱴᱟᱨᱱᱮᱴ ᱪᱮᱫ ᱞᱮᱠᱟᱛᱮ ᱠᱟᱹᱢᱤ ᱡᱤᱨᱟᱹᱣ ᱦᱚᱲ ᱟᱨ ᱩᱢᱮᱨᱟᱱ ᱠᱚ ᱞᱟᱹᱜᱤᱫ ᱩᱯᱚᱠᱟᱨ ᱟᱠᱟᱱᱟ ᱚᱱᱟ ᱫᱚ ᱦᱩᱭᱩᱜ ᱠᱟᱱᱟ ᱡᱮ ᱟᱠᱚ ᱜᱳᱴᱟ ᱵᱟᱝ ᱫᱟᱬᱟ ᱵᱟᱲᱟ ᱠᱟᱛᱮᱫ ᱟᱠᱚ ᱥᱩᱨᱨᱮ ᱴᱤᱵᱷᱤ ᱟᱨ ᱤᱱᱴᱟᱨᱱᱮᱴ ᱛᱟᱞᱟᱛᱮ ᱢᱮᱫ ᱥᱟᱢᱟᱝ ᱨᱮᱠᱚ ᱧᱮᱞ ᱧᱟᱢ ᱫᱟᱲᱮᱭᱟᱜ ᱠᱟᱱᱟ ᱫᱤᱥᱚᱢ ᱨᱮᱱᱟᱜ ᱱᱟᱱᱟ ᱦᱩᱱᱟᱹᱨ ᱫᱤᱥ ᱦᱩᱫᱤᱥ ᱠᱷᱚᱵᱚᱨ ᱠᱚ